ᱤᱧ ᱫᱚ ᱥᱮᱨᱮᱧ ᱟᱹᱰᱤ ᱡᱳᱨ ᱜᱤᱧ ᱠᱩᱥᱤᱭᱟᱜᱼᱟ ᱪᱮᱫᱟᱜ ᱥᱮ ᱵᱟᱝ ᱥᱮᱨᱮᱧ ᱟᱸᱡᱚᱢ ᱞᱮᱠᱷᱟᱱ ᱢᱚᱱᱮ ᱡᱤᱣᱤ ᱠᱚ ᱟᱹᱰᱤ ᱪᱮᱦᱨᱟ ᱨᱮᱭᱟᱲ ᱜᱮ ᱵᱩᱡᱷᱟᱹᱜᱼᱟ ᱥᱮᱨᱮᱧ ᱨᱮᱭᱟᱜ ᱟᱹᱰᱤ ᱨᱚᱠᱚᱢ ᱨᱟᱦᱟ ᱢᱮᱱᱟᱜᱼᱟ ᱵᱷᱮᱜᱟᱨ ᱵᱷᱮᱜᱟᱨ ᱥᱮᱨᱮᱧ ᱨᱮᱱᱟᱜ ᱨᱟᱦᱟ ᱢᱮᱱᱟᱜᱼᱟ ᱡᱮᱢᱚᱱ ᱦᱩᱭᱩᱜ ᱠᱟᱱᱟ ᱫᱚᱝ ᱥᱮᱨᱮᱧ ᱨᱮᱱᱟᱜ ᱨᱟᱦᱟ ᱟᱞᱟᱫᱟ ᱞᱟᱜᱽᱲᱮ ᱥᱮᱨᱮᱧ ᱨᱮᱱᱟᱜ ᱟᱞᱟᱫᱟ ᱛᱟᱨᱯᱚᱨ ᱦᱩᱭᱩᱜ ᱠᱟᱱᱟ ᱠᱟᱨᱟᱢ ᱥᱮᱨᱮᱧ ᱨᱮᱱᱟᱜ ᱨᱟᱦᱟ ᱟᱞᱟᱫᱟ ᱚᱱᱮ ᱚᱱᱠᱟ ᱥᱮᱨᱮᱧ ᱠᱚ ᱟᱭᱢᱟ ᱞᱮᱠᱟᱱ ᱥᱮᱨᱮᱧ ᱠᱚ ᱢᱮᱱᱟᱜᱼᱟ ᱟᱵᱚ ᱥᱟᱱᱛᱟᱲ ᱥᱚᱢᱟᱡᱽ ᱨᱮ ᱟᱨ ᱚᱱᱟ ᱥᱮᱨᱮᱧ ᱠᱚᱫᱚ ᱤᱧ ᱫᱚ ᱟᱭᱳᱼᱵᱟᱵᱟ ᱢᱟᱢᱟ ᱜᱚ ᱟᱨ ᱢᱟᱢᱟ ᱟᱭᱳ ᱱᱩᱠᱩ ᱠᱚ ᱛᱟᱞᱟ ᱛᱮᱜᱤᱧ ᱥᱮᱬᱟ ᱟᱹᱜᱩ ᱟᱠᱟᱫᱟ ᱟᱫᱚ ᱤᱧ ᱡᱮᱢᱚᱱ ᱱᱚᱣᱟ ᱥᱮᱨᱮᱧ ᱠᱚᱧ ᱥᱮᱬᱟ ᱟᱹᱜᱩ ᱟᱠᱟᱫᱟ ᱛᱮᱢᱚᱱᱤᱧᱦᱚᱸ ᱤᱧ ᱨᱮᱱ ᱜᱤᱫᱽᱨᱟᱹ ᱯᱤᱫᱽᱨᱟᱹ ᱠᱚ ᱱᱚᱣᱟ ᱥᱮᱨᱮᱧ ᱠᱚᱧ ᱥᱮᱬᱟ ᱟᱠᱚᱣᱟ ᱡᱟᱛᱮ ᱟᱵᱚᱣᱟᱜ ᱱᱚᱣᱟ ᱥᱟᱱᱛᱟᱲ ᱠᱚᱣᱟᱜ ᱥᱮᱨᱮᱧ ᱨᱮᱱᱟᱜ ᱨᱟᱦᱟ ᱟᱞᱚ ᱟᱫᱚᱜ ᱢᱟ ᱡᱟᱛᱮ ᱚᱱᱟ ᱫᱚ ᱡᱩᱜᱽ ᱡᱩᱜᱽ ᱡᱤᱭᱟᱹᱲ ᱛᱟᱦᱮᱱ ᱢᱟ ᱚᱱᱠᱟ ᱛᱮᱜᱮ ᱤᱧ ᱫᱚ ᱚᱱᱟ ᱥᱮᱨᱮᱧ ᱫᱚ ᱱᱚᱝᱠᱟ ᱠᱟᱛᱮᱧ ᱥᱚᱫᱚᱨᱟ